ᱦᱮᱞᱳ ᱦᱮᱸ ᱡᱚᱦᱟᱨᱜᱮ ᱜᱚᱢᱠᱮ ᱤᱧ ᱜᱟᱸᱰᱮ ᱠᱩᱞᱦᱤ ᱠᱷᱚᱱ ᱪᱩᱱᱰᱟ ᱢᱩᱨᱢᱩᱧ ᱢᱮᱱᱫᱟ ᱚ ᱢᱮᱱᱮᱫ ᱠᱟᱱ ᱛᱟᱦᱮᱱᱤᱧ ᱜᱚᱢᱠᱮ ᱡᱟᱦᱟᱸ ᱟᱹᱵᱩ ᱩᱛᱛᱚᱨ ᱫᱤᱱᱟᱡᱽᱯᱩᱨ ᱨᱮ ᱚᱞᱪᱤᱠᱤ ᱤᱥᱠᱩᱞ ᱵᱮᱱᱟᱜ ᱠᱟᱱᱟ ᱦᱮᱸ ᱚᱱᱟ ᱦᱮᱸ ᱜᱚᱢᱠᱮ ᱚᱱᱟᱜᱤᱧ ᱢᱮᱱᱫᱟ ᱜᱤᱫᱽᱨᱟᱹ ᱢᱟ ᱟᱭᱢᱟ ᱠᱚᱜᱮ ᱢᱮᱱᱟᱜ ᱠᱚᱜᱮ ᱱᱤᱭᱟᱹ ᱠᱚᱨᱮ ᱦᱚᱸ ᱜᱚᱢᱠᱮ ᱠᱚ ᱵᱟᱹᱱᱩᱜ ᱠᱚᱣᱟ ᱫᱤᱭᱮ ᱟᱵᱚ ᱚᱞᱪᱤᱠᱤ ᱯᱟᱲᱦᱟᱣ ᱚᱠᱚᱭ ᱯᱟᱲᱦᱟᱣ ᱠᱚᱣᱟ ᱚᱱᱠᱟᱱ ᱜᱚᱢᱠᱮ ᱜᱮ ᱵᱟᱹᱱᱩᱜ ᱠᱚᱣᱟ ᱚᱱᱟᱛᱮ ᱯᱟᱥᱮᱡ ᱟᱢᱫᱚ ᱚᱞᱪᱤᱠᱤ ᱜᱚᱢᱠᱮ ᱠᱟᱱ ᱛᱟᱵᱚᱱᱟᱢ ᱱᱤᱭᱟ ᱠᱚᱨᱮ ᱯᱟᱥᱮᱡ ᱮᱢ ᱞᱟᱹᱭ ᱫᱟᱲᱮᱣᱟᱵᱚᱱ ᱠᱷᱟᱱ ᱚᱠᱟ ᱠᱚᱨᱮᱫ ᱢᱮᱱᱟᱜᱼᱟ ᱟᱨᱦᱚᱸ ᱵᱷᱟᱞᱮ ᱧᱚᱜ ᱦᱮᱸ ᱜᱚᱢᱠᱮ ᱚᱱᱟᱜᱤᱧ ᱢᱮᱱᱫᱟ ᱟᱞᱮ ᱠᱚᱨᱮᱱ ᱜᱤᱫᱽᱨᱟᱹ ᱢᱮᱱᱟᱜ ᱠᱚᱣᱟ ᱩᱱᱠᱩ ᱦᱚᱸ ᱚᱞᱪᱤᱠᱤ ᱵᱟᱨᱮᱛᱮ ᱵᱷᱟᱜᱮ ᱟᱵᱚᱣᱟᱜ ᱯᱟᱹᱨᱥᱤ ᱠᱟᱱᱟ ᱚᱱᱟ ᱯᱟᱹᱨᱥᱤ ᱨᱮᱱᱟᱜ ᱪᱮᱫ ᱨᱮᱱᱟᱜ ᱫᱚᱨᱠᱟᱨ ᱚᱱᱟᱛᱮ ᱟᱞᱮ ᱦᱚᱸ ᱟᱹᱰᱤ ᱠᱩᱨᱩᱢᱩᱴᱩᱣ ᱠᱟᱫᱟ ᱜᱚᱢᱠᱮ ᱱᱮᱦᱚᱲ ᱨᱮᱱ ᱜᱤᱫᱽᱨᱟᱹ ᱯᱤᱫᱽᱨᱟᱹ ᱩᱱᱠᱩ ᱠᱚ ᱯᱟᱲᱦᱟᱣ ᱦᱚᱪᱚ ᱠᱚ ᱦᱩᱭᱩᱜᱼᱟ ᱚᱞᱪᱤᱠᱤ ᱛᱮ ᱚᱱᱟ ᱠᱟᱛᱮᱜ ᱟᱞᱮᱦᱚᱸ ᱚᱱᱟ ᱚᱞᱪᱤᱠᱤ ᱥᱮᱱᱴᱟᱨ ᱜᱮᱞᱮ ᱥᱮᱸᱫᱽᱨᱟᱭᱫᱟ ᱚᱱᱟ ᱠᱷᱟᱹᱛᱤᱨ ᱛᱮᱜᱮ ᱟᱢ ᱴᱷᱮᱱ ᱯᱷᱳᱱ ᱦᱩᱭ ᱠᱟᱱᱟ ᱦᱮᱸ ᱟᱪᱪᱷᱟ ᱜᱚᱢᱠᱮ ᱚᱱᱟ ᱵᱟᱰᱟᱭ ᱞᱟᱹᱜᱤᱫ ᱛᱮ ᱟᱹᱰᱤ ᱟᱹᱰᱤ ᱟᱭᱢᱟ ᱥᱟᱨᱦᱟᱣ ᱤᱧ ᱯᱟᱦᱴᱟ ᱠᱷᱚᱱ ᱤᱧ ᱦᱚᱧ ᱵᱟᱲᱟᱭ ᱠᱮᱫᱟ ᱟᱞᱮ ᱠᱚᱨᱮᱱ ᱜᱤᱫᱽᱨᱟᱹ ᱚᱱᱟ ᱠᱚᱨᱮᱜ ᱵᱷᱚᱨᱛᱤ ᱞᱮᱫ ᱠᱚᱜᱮᱭᱟ ᱛᱚ ᱟᱪᱪᱷᱟ ᱴᱷᱤᱠ ᱜᱮᱭᱟ ᱜᱮᱢᱠᱮ ᱦᱮᱸ ᱢᱟ ᱛᱚᱵᱮ ᱡᱚᱦᱟᱨ ᱜᱮ ᱦᱮᱸ ᱟᱹᱰᱤ ᱟᱭᱢᱟ ᱥᱟᱨᱦᱟᱣ ᱜᱚᱢᱠᱮᱢ ᱞᱟᱹᱭ ᱫᱤᱧ ᱞᱟᱹᱜᱤᱫ ᱛᱮ ᱚᱱᱟ ᱦᱚᱛᱮᱫ ᱛᱮ ᱟᱨᱦᱚᱸ ᱤᱧᱟᱹᱜ ᱩᱨᱜᱩᱢ ᱡᱚᱦᱟᱨᱤᱧ ᱪᱟᱞᱟᱢ ᱠᱟᱱᱟ